ᱵᱤᱨᱵᱷᱩᱢ ᱦᱚᱱᱚᱛ ᱨᱮ ᱥᱟᱸᱜᱷᱟᱨᱤᱭᱟᱹ ᱨᱤᱡᱷᱟᱹᱣᱟᱜ ᱫᱚ ᱠᱚᱵᱤᱜᱩᱨᱩ ᱨᱚᱵᱤᱱᱫᱨᱚᱱᱟᱛᱷ ᱴᱷᱟᱠᱩᱨ ᱵᱤᱥᱥᱚᱵᱷᱟᱨᱚᱛᱤ ᱥᱟᱱᱛᱤᱱᱤᱠᱮᱛᱚᱱ ᱚᱸᱰᱮ ᱠᱚᱵᱤ ᱜᱩᱨᱩᱭ ᱚᱞᱮᱫ ᱠᱟᱱ ᱛᱟᱦᱮᱸᱫ ᱟᱫᱚ ᱵᱟᱨᱦᱮ ᱫᱤᱥᱚᱢ ᱠᱷᱚᱱᱟᱜ ᱧᱮᱧᱮᱞ ᱠᱚ ᱦᱤᱡᱩᱜᱼᱟ ᱟᱹᱰᱤ ᱢᱚᱸᱡ ᱡᱟᱭᱜᱟ ᱠᱟᱱᱟ ᱚᱱᱟ ᱵᱟᱫ ᱨᱮᱦᱚᱸ ᱠᱷᱳᱣᱟᱭ ᱦᱟᱴ ᱨᱮ ᱟᱹᱰᱤ ᱟᱹᱰᱤ ᱦᱟᱲ ᱧᱮᱧᱮᱞ ᱠᱚ ᱦᱤᱡᱚᱜᱼᱟ ᱚᱱᱟ ᱥᱟᱶᱛᱮ ᱟᱨᱦᱚᱸ ᱟᱵᱚ ᱥᱟᱶᱛᱟᱞ ᱠᱚᱦᱚᱸ ᱚᱱᱟ ᱦᱟᱴ ᱨᱮᱵᱚᱱ ᱮᱱᱮᱡ ᱥᱮᱨᱮᱧᱟ ᱚᱱᱟ ᱮᱱᱮᱡ ᱥᱮᱨᱮᱧ ᱛᱮ ᱩᱱᱠᱩ ᱦᱚᱸ ᱧᱮᱞᱛᱮ ᱨᱟᱹᱥᱠᱟᱹ ᱠᱚ ᱟᱹᱭᱠᱟᱹᱣᱟ ᱟᱠᱚ ᱦᱚᱸ ᱦᱚᱲ ᱴᱷᱮᱱ ᱮᱱᱮᱡ ᱠᱚ ᱥᱟᱵᱚᱜᱼᱟ